ᱨᱮᱸᱜᱮᱡ ᱥᱮ ᱠᱤᱪᱷᱩ ᱞᱟᱛᱟᱨ ᱜᱟᱛᱟᱠ ᱨᱮᱱ ᱦᱚᱲ ᱡᱟᱦᱟᱸᱭ ᱫᱚ ᱥᱮᱛᱟᱜ ᱠᱷᱚᱱᱜᱮ ᱵᱮᱨᱮᱫ ᱠᱟᱛᱮ ᱦᱟᱹᱠᱩ ᱠᱚ ᱥᱟᱵ ᱮᱫ ᱠᱚᱣᱟ ᱟᱨ ᱩᱱᱠᱩ ᱦᱟᱹᱠᱩ ᱟᱠᱚ ᱵᱟᱡᱟᱨ ᱨᱮᱠᱚ ᱟᱠᱷᱨᱤᱧᱮᱜ ᱠᱚᱣᱟ ᱟᱨ ᱦᱟᱹᱠᱩ ᱥᱟᱵᱜᱮ ᱟᱠᱚᱣᱟᱜ ᱡᱤᱵᱤᱠᱟ ᱞᱮᱠᱟ ᱛᱮᱠᱚ ᱟᱠᱚᱣᱟᱜ ᱯᱟᱱᱛᱷᱟ ᱞᱮᱠᱟ ᱛᱮᱠᱚ ᱫᱚᱦᱚ ᱠᱟᱫᱟ ᱡᱮᱞᱮ ᱠᱚ ᱢᱮᱛᱟ ᱠᱚ ᱠᱟᱱᱟ ᱟᱨ ᱱᱩᱠᱩ ᱫᱚ ᱡᱮᱞᱮᱠᱟ ᱢᱚᱭᱨᱟ ᱥᱮ ᱦᱟᱲᱤᱭᱟ ᱦᱟᱹᱲᱤᱭᱟ ᱢᱟᱹᱦᱞᱤ ᱮᱢᱟᱱ ᱡᱟᱹᱛᱤ ᱨᱮᱱ ᱦᱚᱲ ᱠᱚ ᱦᱩᱭᱩᱜᱼᱟ ᱱᱩᱠᱩ ᱫᱚ ᱦᱟᱹᱠᱩ ᱥᱟᱵ ᱜᱮ ᱟᱠᱚᱣᱟᱜ ᱯᱟᱱᱛᱷᱟ ᱞᱮᱠᱟ ᱛᱮᱠᱚ ᱫᱚᱦᱚ ᱠᱟᱫᱟ ᱟᱨ ᱥᱮᱫᱟᱭ ᱠᱷᱚᱱ ᱟᱠᱚᱨᱮᱱ ᱦᱟᱯᱲᱟᱢ ᱠᱚᱦᱚᱸ ᱦᱟᱹᱠᱩ ᱥᱟᱵ ᱠᱟᱛᱮ ᱜᱮ ᱟᱠᱚᱣᱟᱜ ᱡᱤᱭᱚᱱ ᱠᱚ ᱠᱷᱟᱴᱟᱣ ᱠᱟᱫᱟ ᱟᱨ ᱟᱠᱚ ᱦᱚᱸ ᱦᱟᱹᱠᱩ ᱥᱟᱵ ᱠᱟᱛᱮ ᱜᱮ ᱟᱠᱚᱣᱟᱜ ᱡᱤᱭᱚᱱ ᱠᱚ ᱠᱷᱟᱱᱰᱟᱣ ᱮᱫ ᱛᱟᱠᱚᱣᱟ ᱱᱩᱠᱩ ᱫᱚ ᱵᱤᱨ ᱵᱩᱨᱩ ᱥᱮ ᱫᱟᱜ ᱨᱮᱱ ᱵᱚᱸᱜᱟᱼᱵᱳᱨᱳ ᱠᱚᱜᱮ ᱠᱚ ᱢᱟᱱᱟᱣ ᱵᱟᱛᱟᱣᱮᱜ ᱠᱚᱣᱟ ᱟᱨ ᱠᱚ ᱵᱚᱸᱜᱟᱼᱵᱳᱨᱳᱜ ᱠᱟᱱᱟ